ᱟᱵᱚ ᱥᱟᱱᱛᱟᱲ ᱥᱚᱢᱟᱡᱽ ᱨᱮ ᱱᱚᱝᱠᱟᱱ ᱞᱟᱠᱪᱟᱨᱟᱱ ᱯᱚᱨᱚᱵᱽ ᱟᱭᱢᱟ ᱩᱛᱟᱹᱨ ᱢᱮᱱᱟᱜ ᱛᱟᱵᱚᱱᱟ ᱡᱚᱛᱚ ᱠᱷᱚᱱ ᱢᱟᱨᱟᱝ ᱯᱚᱨᱚᱵᱽ ᱥᱚᱦᱨᱟᱭ ᱵᱟᱦᱟ ᱯᱚᱨᱚᱵᱽ ᱫᱚᱝ ᱞᱟᱜᱽᱲᱮ ᱱᱚᱝᱠᱟᱱᱟᱜ ᱯᱚᱨᱚᱵᱽ ᱟᱵᱚ ᱛᱟᱞᱟᱨᱮ ᱢᱮᱱᱟᱜ ᱠᱟᱫᱟ ᱢᱮᱱᱠᱷᱟᱱ ᱱᱚᱣᱟ ᱟᱵᱚ ᱡᱚᱢ ᱡᱚᱢᱟᱴ ᱠᱟᱛᱮ ᱵᱚᱱ ᱢᱟᱱᱟᱣ ᱟᱹᱜᱩᱭᱮᱫ ᱠᱟᱱᱟ ᱟᱹᱜᱤᱞ ᱟᱹᱜᱤᱞ ᱦᱟᱯᱲᱟᱢ ᱠᱚᱣᱟᱜ ᱫᱤᱱ ᱫᱷᱟᱨᱟ ᱞᱮᱠᱟᱛᱮ ᱟᱵᱚ ᱱᱤᱛᱚᱜ ᱚᱱᱟ ᱠᱚᱵᱚᱱ ᱥᱟᱵ ᱥᱩᱨ ᱠᱟᱫᱟ ᱱᱮᱛᱟᱨ ᱢᱟ ᱯᱚᱨᱚᱵᱽ ᱦᱤᱞᱳᱜ ᱟᱵᱚ ᱫᱚ ᱱᱚᱣᱟ ᱠᱤᱪᱨᱤᱡ ᱞᱟᱫᱮ ᱠᱟᱛᱮ ᱵᱚᱭᱦᱟ ᱢᱤᱥᱤ ᱠᱚ ᱱᱮᱣᱛᱟ ᱠᱟᱛᱮ ᱟᱨ ᱩᱱᱠᱩ ᱥᱟᱶ ᱫᱩᱲᱩᱵ ᱧᱟᱯᱟᱢ ᱠᱟᱛᱮ ᱵᱩᱜᱤ ᱡᱩᱫᱟᱹ ᱮᱯᱮᱢ ᱟᱵᱚᱱ ᱧᱮᱯᱮᱞ ᱟᱵᱚᱱ ᱟᱹᱰᱤ ᱢᱚᱡᱽ ᱟᱨ ᱟᱵᱚ ᱥᱟᱶᱛᱟ ᱟᱹᱨᱤ ᱞᱮᱠᱟᱱ ᱡᱟᱦᱟᱱ ᱮᱴᱟᱜ ᱡᱟᱹᱛᱟᱜ ᱚᱱᱠᱟ ᱯᱚᱨᱚᱵᱽ ᱫᱚ ᱵᱷᱮᱜᱟᱨ ᱜᱮᱭᱟ ᱟᱵᱚ ᱞᱮᱠᱟᱱᱟᱜ ᱮᱴᱟᱜ ᱦᱚᱲᱟᱜ ᱥᱚᱢᱚᱭ ᱫᱚ ᱟᱵᱚ ᱥᱚᱢᱚᱭ ᱫᱚ ᱵᱟᱝ ᱢᱤᱞᱟᱹᱜᱼᱟ ᱪᱮᱫᱟᱜ ᱛᱮ ᱟᱵᱚᱣᱟᱜ ᱥᱟᱶᱛᱟ ᱥᱚᱢᱟᱡᱽ ᱫᱚ ᱟᱹᱰᱤ ᱛᱮᱫ ᱟᱹᱰᱤ ᱱᱟᱯᱟᱭ ᱜᱮᱭᱟ ᱟᱨ ᱱᱤᱨᱳᱲ ᱜᱮᱭᱟ ᱟᱵᱚ ᱞᱮᱠᱟᱫᱚ ᱡᱟᱦᱟᱸ ᱮᱴᱟᱜ ᱪᱷᱟᱹᱛᱤᱠᱼᱟᱜ ᱱᱟᱭ ᱱᱟᱯᱟᱭ ᱫᱚ ᱟᱵᱚ ᱞᱮᱠᱟᱫᱚ ᱵᱟᱹᱱᱩᱜ ᱛᱟᱠᱚᱣᱟ ᱪᱮᱫᱟᱜ ᱮᱱᱛᱮᱜ ᱟᱵᱚ ᱫᱚ ᱨᱟᱹᱥᱠᱟᱹᱣᱟᱱ ᱦᱚᱲ ᱠᱟᱱᱟ ᱵᱚᱱ ᱟᱨ ᱨᱟᱹᱥᱠᱟᱹ ᱟᱠᱟᱜ ᱜᱮᱵᱚᱱ ᱛᱟᱦᱮᱱᱟ ᱡᱟᱦᱟᱱᱟᱜ ᱛᱮ ᱟᱵᱚ ᱨᱮᱸᱜᱮᱡ ᱠᱤᱥᱟᱹᱬᱟ ᱟᱵᱚ ᱫᱚ ᱡᱟᱦᱟᱸ ᱛᱤ ᱨᱮᱜᱮ ᱠᱩᱥᱤ ᱨᱟᱹᱥᱠᱟᱹ ᱜᱮᱵᱚᱱ ᱛᱟᱦᱮᱱᱟ